ᱯᱟᱪᱟᱥ ᱮᱹᱠ ᱦᱟᱡᱟᱨ ᱥᱟᱛ ᱥᱚ ᱟᱴ ᱵᱤᱥ ᱦᱟᱡᱟᱨ ᱯᱟᱸᱪᱥᱚ ᱯᱚᱪᱟᱛᱛᱳᱨ ᱮᱹᱠ ᱞᱟᱠ ᱥᱟᱭᱴ ᱦᱟᱡᱟᱨ ᱯᱟᱸᱪ ᱥᱚ ᱯᱚᱪᱟᱛᱛᱳᱨ ᱱᱚ ᱞᱟᱠ ᱱᱚ ᱦᱟᱡᱟᱨ ᱱᱚ ᱥᱚ ᱱᱤᱱᱟᱨᱱᱚᱵᱽᱵᱳᱭ